ᱤᱧ ᱟᱭᱢᱟ ᱞᱮᱠᱟᱱ ᱛᱚᱨᱡᱚᱢᱟ ᱯᱩᱛᱷᱤ ᱠᱚᱧ ᱯᱟᱲᱦᱟᱣ ᱠᱟᱜᱼᱟ ᱵᱟᱝᱞᱟ ᱛᱮᱱᱟᱜ ᱦᱤᱱᱫᱤ ᱛᱮᱱᱟᱜ ᱟᱨ ᱨᱳᱢᱟᱱ ᱥᱮ ᱤᱝᱞᱤᱥ ᱛᱮᱱᱟᱜ ᱱᱚᱣᱟ ᱠᱚ ᱛᱚᱨᱡᱚᱢᱟ ᱯᱩᱛᱷᱤ ᱥᱮ ᱱᱚᱣᱟ ᱠᱚ ᱯᱩᱛᱷᱤ ᱯᱟᱲᱦᱟᱣ ᱠᱟᱛᱮ ᱟᱹᱰᱤᱜᱟᱱ ᱡᱤᱱᱤᱥ ᱵᱟᱲᱟᱭ ᱧᱟᱢᱚᱜᱼᱟ ᱥᱮᱧ ᱵᱟᱲᱟᱭ ᱧᱟᱢ ᱠᱟᱜᱼᱟ ᱚᱱᱠᱟᱜᱮ ᱟᱨ ᱚᱱᱠᱟᱱ ᱵᱮᱥ ᱵᱮᱥ ᱱᱟᱯᱟᱭ ᱱᱟᱯᱟᱭ ᱦᱤᱱᱫᱤ ᱛᱮ ᱵᱟᱝᱞᱟ ᱛᱮ ᱥᱮ ᱤᱝᱞᱤᱥ ᱛᱮ ᱯᱚᱛᱚᱵ ᱯᱩᱛᱷᱤ ᱠᱚ ᱚᱱᱟ ᱠᱚ ᱨᱮᱱᱟᱜ ᱟᱵᱚ ᱥᱟᱱᱛᱟᱲᱤ ᱛᱮ ᱥᱮ ᱚᱱᱟ ᱚᱞ ᱪᱤᱠᱤᱛᱮ ᱚᱱᱟ ᱛᱚᱨᱡᱚᱢᱟ ᱥᱮ ᱴᱨᱟᱱᱥᱞᱮᱱᱥ ᱞᱮᱠᱷᱟᱱ ᱟᱹᱰᱤ ᱜᱮ ᱱᱟᱯᱟᱭᱚᱜᱼᱟ ᱟᱨ ᱠᱟᱛᱷᱟ ᱱᱚᱰᱮ ᱢᱮᱢᱮᱱ ᱥᱟᱱᱟᱧᱟ ᱡᱟᱦᱟᱸ ᱫᱚ ᱛᱚᱨᱡᱚᱢᱟ ᱯᱩᱛᱷᱤ ᱚᱢᱤᱛᱟᱵ ᱵᱚᱪᱚᱱ ᱟᱡ ᱵᱟᱵᱟ ᱡᱟᱦᱟᱸ ᱛᱚᱨᱡᱚᱢᱟ ᱯᱩᱛᱷᱤ ᱛᱟᱦᱮᱸᱫᱼᱟ ᱢᱚᱫᱷᱩ ᱥᱟᱞᱟᱜ ᱚᱱᱟ ᱟᱵᱚᱭᱤᱡ ᱢᱟᱱᱚᱛᱟᱱ ᱚᱱᱚᱞᱤᱭᱟᱹ ᱥᱩᱨᱡᱚ ᱥᱤᱝ ᱵᱮᱥᱨᱟ ᱜᱚᱢᱠᱮ ᱚᱱᱟ ᱢᱚᱫᱷᱩ ᱥᱟᱞᱟᱜ ᱡᱟᱦᱟᱸ ᱯᱩᱛᱷᱤ ᱚᱱᱟ ᱥᱟᱱᱛᱟᱲᱤ ᱯᱟᱹᱨᱥᱤ ᱛᱮ ᱚᱱᱟ ᱛᱚᱨᱡᱚᱢᱟ ᱠᱟᱜᱼᱟᱭ ᱧᱩᱛᱩᱢ ᱫᱚ ᱢᱟᱛᱠᱚᱢ ᱨᱟᱥᱟ ᱱᱚᱣᱟ ᱯᱩᱛᱷᱤ ᱦᱚᱸ ᱟᱹᱰᱤ ᱱᱟᱯᱟᱭᱟᱱᱟ ᱟᱵᱚ ᱡᱮᱜᱮᱛ ᱡᱟᱠᱟᱛ ᱨᱮᱱ ᱢᱟᱹᱱᱢᱤ ᱠᱚ ᱥᱮ ᱢᱟᱱᱣᱟ ᱠᱚ ᱱᱚᱣᱟ ᱯᱩᱛᱷᱤ ᱯᱟᱲᱦᱟᱣ ᱫᱚᱨᱠᱟᱨᱚᱜ ᱠᱟᱱᱟ ᱟᱨ ᱟᱨ ᱱᱚᱣᱟ ᱨᱮᱱᱟᱜ ᱢᱤᱫᱴᱟᱹᱝ ᱚᱱᱟ ᱨᱮᱱᱟᱜ ᱥᱤᱵᱤᱞ ᱥᱚᱲᱚᱢ ᱜᱟᱵᱮ ᱥᱤᱯᱤᱵᱤᱞ ᱥᱮ ᱚᱱᱟ ᱨᱮᱱᱟᱜ ᱦᱮᱲᱮᱢ ᱠᱚ ᱵᱩᱡᱷᱟᱹᱣ ᱫᱟᱲᱮᱭᱟᱜᱼᱟ ᱚᱱᱟ ᱨᱮᱱᱟᱜ ᱜᱟᱹᱦᱤᱨ ᱚᱱᱟ ᱨᱮᱱᱟᱜ ᱜᱟᱵᱮ ᱠᱚ ᱵᱩᱡᱷᱟᱹᱣ ᱫᱟᱲᱮᱭᱟᱜᱼᱟ ᱚᱱᱟ ᱞᱮᱠᱟᱛᱮ ᱡᱮᱢᱚᱱ ᱮᱴᱟᱜ ᱞᱮᱱᱜᱩᱭᱮᱡᱽ ᱥᱮ ᱵᱷᱟᱥᱟ ᱠᱚ ᱢᱩᱫᱽᱨᱮ ᱥᱮ ᱯᱟᱹᱨᱥᱤ ᱠᱚ ᱢᱩᱫᱽᱨᱮ ᱥᱟᱱᱛᱟᱲᱤ ᱯᱟᱹᱨᱥᱤ ᱫᱚ ᱟᱹᱰᱤᱜᱮ ᱥᱚᱨᱮᱥᱟᱱᱟ ᱥᱮ ᱡᱟᱦᱟᱸ ᱫᱚ ᱫᱷᱟᱹᱨᱛᱤ ᱨᱮᱱᱟᱜ ᱡᱚᱛᱚ ᱠᱷᱚᱱᱟᱜ ᱥᱚᱨᱮᱥ ᱯᱟᱹᱨᱥᱤ ᱢᱮᱱᱛᱮ ᱵᱚ ᱢᱮᱱ ᱫᱟᱲᱮᱭᱟᱜᱼᱟ ᱮᱴᱟᱜ ᱯᱟᱹᱨᱥᱤ ᱥᱮ ᱵᱷᱟᱥᱟ ᱥᱮ ᱞᱮᱱᱜᱩᱭᱮᱡᱽ ᱠᱷᱚᱱ ᱱᱚᱣᱟ ᱥᱟᱱᱛᱟᱲᱤ ᱯᱟᱹᱨᱥᱤ ᱫᱚ ᱱᱚᱣᱟ ᱨᱮᱱᱟᱜ ᱟᱹᱲᱟᱹ ᱫᱚ ᱟᱹᱰᱤᱜᱮ ᱰᱷᱮᱹᱨ ᱜᱮᱭᱟ ᱟᱹᱰᱤ ᱜᱮ ᱚᱱᱟ ᱠᱚᱨᱮ ᱚᱱᱟ ᱯᱟᱹᱨᱥᱤ ᱠᱚᱨᱮ ᱠᱷᱚᱱ ᱫᱚ ᱱᱚᱣᱟ ᱥᱟᱱᱛᱟᱲᱤ ᱯᱟᱹᱨᱥᱤ ᱨᱮᱭᱟᱜ ᱦᱟᱢᱟᱞ ᱥᱮ ᱵᱷᱟᱨ ᱫᱚ ᱟᱹᱰᱤᱜᱮ ᱡᱟᱹᱥᱛᱤ ᱜᱮᱭᱟ ᱮᱴᱟᱜ ᱯᱟᱹᱨᱥᱤ ᱫᱚ ᱩᱱᱟᱹᱜ ᱟᱲᱟᱝ ᱥᱮ ᱟᱹᱲᱟᱹ ᱠᱚᱫᱚ ᱵᱟᱹᱱᱩᱜᱼᱟ ᱡᱟᱦᱟᱸ ᱞᱮᱠᱟ ᱟᱵᱚ ᱱᱚᱣᱟ ᱥᱟᱱᱛᱟᱲᱤ ᱯᱟᱹᱨᱥᱤ ᱨᱮ ᱟᱹᱲᱟᱹ ᱠᱚ ᱢᱮᱱᱟᱜ ᱫᱚ ᱱᱚᱣᱟ ᱫᱚ ᱟᱹᱰᱤᱜᱮ ᱰᱷᱮᱹᱨ ᱟᱱᱟ ᱥᱟᱹᱜᱟᱹᱭ ᱡᱟᱹᱱᱤ ᱟᱹᱲᱟᱹ ᱢᱮᱱᱟᱜ ᱛᱟᱵᱚᱱᱟ ᱡᱚᱠᱷᱟ ᱡᱟᱹᱱᱤ ᱟᱹᱲᱟᱹ ᱢᱮᱱᱟᱜ ᱛᱟᱵᱚᱱᱟ ᱡᱮᱢᱚᱱ ᱫᱩᱲᱩᱵ ᱨᱮᱱᱟᱜ ᱜᱮ ᱟᱹᱰᱤᱜᱟᱱ ᱵᱚᱱ ᱞᱟᱹᱭ ᱫᱟᱲᱮᱭᱟᱜ ᱫᱩᱲᱩᱵ ᱯᱟᱰ ᱜᱟᱰᱳ ᱮᱰᱷᱮ ᱡᱤᱠᱤ ᱮ ᱱᱚᱝᱠᱟ ᱵᱩᱨᱩᱢ ᱚᱵᱚᱨ ᱯᱤᱴᱤ ᱱᱚᱝᱠᱟ ᱟᱹᱰᱤ ᱨᱚᱠᱚᱢ ᱢᱮᱱᱠᱷᱟᱱ ᱦᱤᱱᱫᱤ ᱠᱚᱛᱮ ᱫᱚ ᱚᱱᱟᱫᱚ ᱵᱮᱴᱷᱱᱟ ᱜᱮᱠᱚ ᱢᱮᱱᱟ ᱦᱮᱸ ᱥᱮ ᱱᱚᱜ ᱱᱟ ᱠᱚ ᱟᱨ ᱜᱩᱨᱩ ᱜᱚᱢᱠᱮ ᱚᱞᱟᱜ ᱯᱩᱛᱷᱤ ᱠᱚ ᱟᱵᱚ ᱠᱷᱮᱨᱣᱟᱲ ᱦᱚᱯᱚᱱ ᱠᱚ ᱥᱮ ᱡᱮᱜᱮᱛ ᱡᱟᱠᱟᱛ ᱨᱮᱱ ᱢᱟᱹᱱᱢᱤ ᱠᱚ ᱯᱟᱲᱦᱟᱣ ᱫᱚᱨᱠᱟᱨᱚᱜ ᱠᱟᱱᱟ ᱡᱟᱦᱟᱸ ᱞᱮᱠᱟ ᱠᱤᱱ ᱚᱞ ᱦᱚᱴᱚ ᱠᱟᱜᱼᱟ ᱦᱤᱛᱟᱹᱞ ᱦᱚᱲ ᱥᱮᱨᱮᱧ ᱫᱟᱲᱮ ᱜᱮ ᱫᱷᱚᱱ ᱵᱤᱸᱫᱩ ᱪᱟᱸᱫᱟᱱ ᱠᱷᱮᱨᱣᱟᱲ ᱵᱤᱨ ᱵᱟᱠᱷᱮᱲ ᱮᱢᱟᱱ ᱯᱚᱛᱚᱵ ᱠᱚ ᱜᱩᱨᱩ ᱜᱚᱢᱠᱮ ᱚᱞᱟᱜ ᱢᱮᱱᱟᱜᱼᱟ ᱱᱚᱣᱟᱨᱮ ᱟᱹᱰᱤ ᱫᱟᱢᱟᱱ ᱡᱤᱱᱤᱥ ᱚᱞ ᱢᱮᱱᱟᱜᱼᱟ ᱟᱨ ᱱᱚᱣᱟ ᱠᱚ ᱯᱟᱲᱦᱟᱣ ᱫᱚᱨᱠᱟᱨ ᱟᱨ ᱵᱚᱱ ᱯᱟᱲᱦᱟᱣ ᱞᱮᱱᱠᱷᱟᱱ ᱜᱩᱨᱩ ᱜᱚᱢᱠᱮ ᱛᱟᱹᱠᱤᱱᱟᱜ ᱫᱤᱥ ᱦᱩᱫᱤᱥ ᱩᱱᱠᱤᱱ ᱪᱮᱫ ᱠᱤᱱ ᱢᱚᱱᱮ ᱩᱱᱠᱤᱱ ᱪᱮᱫ ᱠᱤᱱ ᱢᱮᱱ ᱦᱚᱴᱚ ᱠᱟᱜᱼᱟ ᱚᱱᱟ ᱠᱚ ᱟᱹᱰᱤ ᱴᱷᱟᱹᱶᱠᱟᱹ ᱥᱟᱹᱦᱤᱡ ᱵᱚᱱ ᱵᱟᱲᱟᱭ ᱫᱟᱲᱮᱭᱟᱜᱼᱟ ᱟᱨ ᱩᱱᱠᱤᱱᱟᱜ ᱚᱞᱟᱜ ᱯᱩᱛᱷᱤ ᱨᱮ ᱥᱟᱱᱟᱢ ᱞᱮᱠᱟᱱᱟᱜ ᱠᱟᱛᱷᱟ ᱠᱤᱱ ᱚᱞ ᱜᱟᱜ ᱜᱟᱵᱟᱱ ᱦᱚᱴᱚ ᱠᱟᱜᱼᱟ ᱚᱱᱟ ᱠᱚᱵᱚᱱ ᱧᱮᱞ ᱢᱟ ᱟᱨ ᱵᱚᱱ ᱯᱟᱲᱦᱟᱣ ᱢᱟ ᱱᱤᱭᱟᱹ ᱠᱚᱜᱮ ᱢᱮᱱ ᱠᱟᱛᱮᱫ ᱢᱟ ᱡᱚᱦᱟᱨ